ᱦᱮᱞᱳ ᱦᱩᱸ ᱦᱮᱸ

ᱟᱪᱪᱷᱟ ᱟᱪᱪᱷᱟ ᱟᱪᱪᱷᱟ ᱵᱤᱨᱵᱷᱩᱢ ᱪᱮᱫ ᱥᱚᱢᱚᱥᱥᱟ ᱨᱩᱣᱟᱹᱭᱮᱫ ᱢᱮᱭᱟ ᱥᱮ ᱪᱮᱫ ᱦᱮᱸ ᱦᱮᱸ ᱦᱮᱸ ᱚᱱᱟ ᱦᱚᱸ ᱵᱳᱞᱯᱩᱨ ᱨᱤᱧ ᱫᱩᱲᱩᱵ ᱜᱮᱭᱟ ᱟᱫᱚ ᱢᱩᱨᱥᱤᱫᱟᱵᱟᱫ ᱨᱮᱜᱮ ᱢᱤᱱᱟᱹᱧᱟ ᱚᱲᱟᱜ ᱨᱮᱜᱮ ᱢᱤᱱᱟᱹᱧᱟ ᱟᱫᱚ ᱤᱱᱟᱹᱠᱚᱜᱮ ᱮᱠ ᱫᱩᱭ ᱛᱤᱱ ᱪᱟᱨ ᱛᱟᱨᱤᱠᱷ ᱫᱩᱲᱩᱵᱚᱜ ᱟᱹᱧ ᱵᱤᱪᱤᱛᱨᱟ ᱥᱚᱢᱨᱟᱴ ᱞᱚᱡ ᱨᱮ ᱚᱱᱟ ᱤᱭᱟᱹ ᱦᱮᱱᱟᱜ ᱛᱤᱧᱟᱹ ᱪᱮᱢᱵᱟᱨ ᱦᱮᱱᱟᱜ ᱛᱤᱧᱟᱹ ᱠᱟᱹᱢᱤᱭᱫᱟᱹᱧ ᱢᱤᱫ ᱜᱷᱚᱱᱴᱟᱧ ᱧᱮᱞ ᱠᱚᱣᱟ

ᱥᱚᱢᱚᱭ ᱫᱚ ᱳᱭ ᱟᱴ ᱤᱨᱟᱹᱞ ᱵᱟᱡᱮ ᱠᱷᱚᱡ ᱧᱤᱫᱟᱹ ᱤᱨᱟᱹᱞ ᱵᱟᱡᱮ ᱫᱷᱟᱹᱵᱤᱡ ᱯᱨᱚᱛᱤ ᱤᱝᱨᱮᱡᱤ ᱪᱟᱸᱫᱳ ᱧᱮᱞ ᱠᱚᱣᱟ ᱧᱮᱞᱫᱤᱧ ᱚ ᱯᱷᱤ ᱫᱚ ᱤᱱᱟᱹ ᱯᱮ ᱥᱟᱭ ᱴᱟᱠᱟ ᱥᱩᱢᱩᱝ ᱦᱮᱸ ᱦᱮᱸ ᱯᱮ ᱥᱟᱭ ᱴᱟᱠᱟ ᱦᱩᱸ

ᱨᱟᱱ ᱫᱚ ᱧᱟᱢᱚᱜ ᱜᱮᱭᱟ ᱚᱱᱟ ᱨᱟᱱ ᱫᱚᱠᱟᱱ ᱨᱮ ᱧᱟᱢᱚᱜᱼᱟ ᱤᱧ ᱴᱷᱮᱱ ᱫᱚ ᱵᱟᱝ ᱧᱟᱢᱚᱜᱼᱟ ᱨᱟᱱ ᱧᱩᱛᱩᱢᱤᱧ ᱚᱞᱟ ᱚᱱᱟ ᱯᱨᱮᱥᱠᱨᱤᱯᱥᱚᱱ ᱨᱮ ᱦᱩᱸ ᱡᱚᱛᱚ ᱫᱚᱠᱟᱱ ᱨᱮᱜᱮᱢ ᱧᱟᱢᱟ ᱦᱩᱸ ᱡᱚᱱᱚᱛᱟ ᱯᱷᱟᱨᱢᱮᱥᱤ ᱨᱮᱦᱚᱸᱢ ᱦᱟᱛᱟᱣ ᱫᱟᱲᱮᱭᱟᱜᱼᱟ ᱚᱸᱰᱮ ᱦᱚᱸ ᱧᱟᱢᱚᱜ ᱜᱮᱭᱟ ᱦᱩᱸ ᱚᱸᱰᱮ ᱧᱟᱢᱚᱜᱼᱟ ᱚᱸᱰᱮᱢ ᱦᱟᱛᱟᱣ ᱫᱟᱲᱮᱭᱟᱜᱼᱟ ᱫᱟᱨᱟᱭ ᱦᱟᱯᱛᱟ ᱥᱟᱢᱱᱮᱨ ᱥᱚᱯᱛᱟᱦᱚ ᱠᱷᱟᱱᱮᱢ ᱦᱤᱡᱩᱜᱼᱟ ᱦᱮᱸ ᱥᱚᱢᱚᱥᱥᱟ ᱫᱚ ᱫᱚᱢᱮ ᱡᱚᱴᱤᱞ ᱫᱚ ᱵᱟᱝ ᱛᱚ ᱮᱠᱷᱚᱱ ᱫᱚ ᱴᱷᱤᱠᱼᱴᱷᱟᱠ ᱜᱮ ᱦᱮᱱᱟᱢᱟ ᱛᱚ ᱮᱠᱷᱚᱱ ᱫᱚ ᱚᱱᱟᱜᱮ ᱛᱟᱞᱦᱮ ᱚᱱᱟ ᱞᱳᱠᱟᱞ ᱠᱚᱨᱮᱱᱟᱜ ᱚᱱᱟ ᱪᱷᱳᱴᱳᱼᱠᱷᱟᱴᱳ ᱰᱟᱠᱛᱟᱨ ᱴᱷᱮᱱ ᱫᱮᱠᱷᱟᱣ ᱠᱟᱛᱮ ᱤᱭᱟᱹ ᱵᱮᱛᱷᱟ ᱴᱮᱵᱞᱮᱴ ᱡᱚᱢ ᱫᱟᱲᱤᱭᱟᱜᱼᱟᱢ ᱡᱚᱢ ᱦᱟᱛᱟᱲ ᱫᱟᱲᱤᱭᱟᱜᱼᱟᱢ ᱚᱱᱟ ᱵᱮᱛᱷᱟ ᱠᱚᱢ ᱞᱟᱹᱜᱤᱫ ᱛᱮ ᱟᱯᱟᱛᱚᱛᱚ ᱮᱠᱷᱚᱱ ᱠᱳᱱᱳ ᱢᱟᱞᱤᱥᱼᱴᱟᱞᱤᱥ ᱠᱟᱛᱮ ᱤᱭᱟᱹ ᱦᱟᱛᱟᱲ ᱢᱮ ᱤᱧ ᱯᱚᱨᱮᱨ ᱥᱚᱯᱛᱟᱦᱚᱧ ᱪᱟᱞᱟᱜ ᱠᱟᱱᱟ ᱛᱚ ᱵᱮᱥ ᱴᱷᱤᱠᱜᱮᱭᱟ ᱪᱟᱞᱟᱜ ᱠᱟᱹᱱᱟᱹᱧ ᱯᱚᱨᱮᱨ ᱥᱚᱯᱛᱟᱦᱚᱢ ᱦᱤᱡᱩᱜᱼᱟ ᱴᱟᱭᱤᱢ ᱛᱚᱧ ᱞᱟᱹᱭᱟᱜ ᱢᱮᱭᱟ ᱚᱸᱰᱮ ᱧᱩᱛᱩᱢ ᱚᱞ ᱦᱚᱪᱚᱭ ᱦᱩᱭᱩᱜᱼᱟ ᱠᱚᱢᱯᱟᱱᱰᱟᱨ ᱢᱮᱱᱟᱭᱟ ᱩᱱᱤ ᱴᱷᱮᱡ ᱚᱸᱰᱮᱢ ᱡᱳᱜᱟᱡᱳᱜᱽ ᱞᱮᱠᱷᱟᱡ ᱜᱮ ᱦᱩᱭᱩᱜᱼᱟ ᱚᱱᱟ ᱥᱟᱶᱟᱨ ᱞᱟᱭᱤᱴ ᱯᱟᱥᱮ ᱡᱮᱴᱟ ᱯᱷᱟᱨᱢᱮᱥᱤ ᱦᱮᱱᱟᱜᱼᱟ ᱚᱸᱰᱮᱱᱤᱡ ᱠᱚᱢᱯᱟᱣᱩᱱᱰᱟᱨ ᱧᱩᱛᱩᱢ ᱞᱟᱹᱭᱟᱭ ᱠᱷᱟᱡ ᱜᱮ ᱧᱩᱛᱩᱢᱮᱭ ᱚᱞ ᱛᱟᱢᱟ

ᱵᱮᱥ ᱴᱷᱤᱠᱜᱮᱭᱟ